ᱤᱧ ᱠᱩᱥᱤᱭᱟᱱ ᱠᱷᱮᱞᱳᱣᱟᱲ ᱫᱚᱭ ᱦᱩᱭᱩᱜ ᱠᱟᱱᱟ ᱨᱳᱱᱟᱞᱰᱳ ᱟᱨ ᱤᱧ ᱩᱱᱤᱭᱟᱜ ᱥᱠᱤᱞ ᱵᱚᱞ ᱪᱮᱫ ᱞᱮᱠᱟᱭ ᱠᱷᱟᱴᱟᱣᱟ ᱪᱮᱫ ᱞᱮᱠᱟ ᱜᱳᱞ ᱨᱮᱭ ᱠᱤᱠᱟ ᱚᱱᱟᱠᱚᱜᱤᱧ ᱠᱩᱥᱤᱣᱟᱛᱟᱭᱟ ᱟᱨ ᱩᱱᱤ ᱥᱟᱶ ᱡᱩᱫᱤ ᱢᱤᱫ ᱫᱷᱟᱣᱜᱟᱱᱤᱧ ᱧᱟᱯᱟᱢᱟ ᱛᱚ ᱱᱚᱣᱟᱜᱤᱧ ᱠᱩᱞᱤᱭᱮᱭᱟ ᱡᱮ ᱤᱧ ᱪᱮᱫ ᱤᱧ ᱪᱤᱠᱟᱹ ᱞᱮᱠᱷᱟᱱ ᱟᱨᱚ ᱵᱷᱟᱹᱜᱤᱧ ᱜᱟᱛᱮ ᱫᱟᱲᱮᱣᱟᱜᱼᱟ ᱚᱠᱚᱭ ᱥᱟᱶ ᱪᱮᱫᱤᱧ ᱡᱳᱜᱟᱡᱳᱜᱽ ᱞᱮᱠᱷᱟᱱ ᱟᱨᱚ ᱵᱷᱟᱹᱜᱤᱧ ᱡᱟᱦᱟᱱᱟᱜ ᱠᱤᱪᱷᱩᱧ ᱠᱚᱨᱟᱣ ᱫᱟᱲᱮᱭᱟᱜᱼᱟ ᱵᱷᱟᱹᱜᱤ ᱤᱭᱟᱹᱨᱤᱧ ᱪᱟᱞᱟᱜ ᱚᱱᱟᱜᱤᱧ ᱠᱩᱞᱤᱭᱮᱭᱟ